ᱥᱟᱨᱯᱷᱤᱝ ᱚᱠᱛᱚ ᱟᱹᱰᱤ ᱢᱚᱡᱽ ᱵᱩᱡᱷᱟᱹᱜᱼᱟ ᱟᱨ ᱤᱧ ᱫᱚ ᱥᱟᱨᱯᱷᱤᱝ ᱫᱚ ᱟᱹᱰᱤ ᱜᱮᱧ ᱠᱩᱥᱤᱭᱟᱜᱼᱟ ᱟᱞᱮ ᱦᱚᱸ ᱜᱟᱛᱮ ᱠᱚ ᱥᱟᱶ ᱟᱹᱰᱤ ᱜᱟᱱ ᱜᱟᱛᱮ ᱢᱤᱫ ᱴᱷᱮᱱ ᱥᱮ ᱜᱟᱛᱮ ᱥᱟᱨᱯᱷᱤᱝ ᱞᱮ ᱥᱮᱱᱚᱜᱼᱟ ᱟᱞᱮ ᱟᱨ ᱥᱟᱨᱯᱷᱤᱝ ᱡᱚᱛᱚ ᱢᱤᱫ ᱫᱷᱟᱣ ᱛᱮᱞᱮ ᱥᱟᱨᱯᱷᱤᱝ ᱟᱞᱮ ᱟᱹᱰᱤ ᱜᱟᱱ ᱛᱟᱦᱮᱱᱟ ᱟᱹᱰᱤ ᱢᱚᱡᱽ ᱵᱩᱡᱷᱟᱹᱜᱼᱟ ᱟᱨ ᱥᱟᱨᱯᱷᱤᱝ ᱫᱚ ᱟᱹᱰᱤ ᱪᱮᱦᱨᱟ ᱵᱩᱡᱷᱟᱹᱜᱼᱟ ᱟᱨ ᱥᱟᱨᱯᱷᱤᱝ ᱨᱮ ᱱᱤᱭᱟᱹ ᱢᱤᱫᱴᱮᱱ ᱵᱚᱛᱚᱨ ᱛᱟᱦᱮᱱᱟ ᱯᱟᱪᱮᱫ ᱜᱷᱩᱴᱩ ᱠᱚᱨᱮᱜ ᱵᱷᱤᱫᱟᱹᱲ ᱞᱮᱱ ᱠᱷᱟᱱ ᱡᱟᱜᱟ ᱠᱚ ᱯᱩᱴᱩᱨ ᱮᱢᱟᱱᱚᱜᱼᱟ ᱚᱱᱟᱛᱮ ᱥᱟᱨᱯᱷᱤᱝ ᱞᱟᱹᱜᱤᱫ ᱫᱚ ᱟᱹᱰᱤ ᱵᱷᱟᱹᱜᱤᱭᱟ ᱟᱨ ᱥᱟᱨᱯᱷᱤᱝ ᱫᱚᱢᱮ ᱞᱮ ᱠᱩᱥᱤᱭᱟᱜᱼᱟ ᱟᱨ ᱚᱱᱟ ᱫᱚᱢᱮ ᱩᱭᱦᱟᱹᱨ ᱦᱤᱡᱩᱜᱼᱟ ᱚᱱᱟ ᱥᱟᱨᱯᱷᱤᱝ ᱥᱚᱢᱚᱭ ᱚᱱᱟ ᱚᱲᱟᱜ ᱦᱮᱡ ᱠᱟᱛᱮᱫ ᱟᱹᱰᱤ ᱥᱚᱠᱛᱚᱞᱮ ᱚᱱᱟ ᱨᱮᱱᱟᱜ ᱞᱮ ᱠᱟᱛᱷᱟᱭᱟᱞᱮ ᱟᱹᱰᱤ ᱢᱚᱡᱽ ᱵᱩᱡᱷᱟᱹᱜᱼᱟ ᱥᱟᱨᱯᱷᱤᱝ ᱚᱠᱛᱚ ᱟᱹᱰᱤ ᱢᱚᱡᱟ ᱵᱩᱡᱷᱟᱹᱜᱼᱟ ᱚᱱᱟᱨᱮ ᱵᱟᱧᱪᱟᱣ ᱦᱚᱸ ᱧᱩᱨ ᱞᱮᱱᱠᱷᱟᱱ ᱪᱮᱫᱠᱟᱛᱮ ᱵᱟᱧᱪᱟᱣ ᱦᱩᱭᱩᱜᱼᱟ ᱚᱱᱟ ᱦᱚᱸ ᱟᱨ ᱫᱚᱢᱮᱞᱮ ᱥᱟᱨᱯᱷᱤᱝ ᱟᱞᱮ ᱫᱟᱜ ᱛᱟᱞᱟ ᱠᱚᱨᱮᱫ ᱟᱹᱰᱤ ᱪᱮᱦᱨᱟ ᱵᱩᱡᱷᱟᱹᱜᱼᱟ ᱮᱠᱫᱚᱢ ᱜᱟᱛᱮ ᱠᱚ ᱥᱟᱶ ᱵᱮᱥᱤ ᱫᱚ ᱢᱚᱡᱽ ᱵᱩᱡᱷᱟᱹᱜᱼᱟ ᱟᱭᱢᱟ ᱜᱟᱛᱮ ᱞᱮ ᱥᱮᱱᱚᱜ ᱟᱞᱮ ᱟᱹᱰᱤ ᱢᱚᱡᱽ ᱛᱮᱞᱮ ᱥᱟᱨᱯᱷᱤᱝ ᱟᱞᱮ ᱡᱚᱛᱚ ᱠᱚᱜᱮ